ᱤᱧ ᱯᱤ ᱮᱢ ᱠᱮ ᱵᱷᱤ ᱳᱣᱟᱭ ᱠᱳᱨᱥ ᱨᱮ ᱱᱚᱛᱷᱤᱵᱷᱩᱠᱛᱚ ᱥᱟᱱᱟᱧ ᱠᱟᱱᱟ ᱢᱮᱱᱠᱷᱟᱱ ᱱᱚᱣᱟ ᱚᱠᱟᱨᱮ ᱪᱮᱫ ᱪᱤᱠᱟᱹᱜᱼᱟ ᱚᱠᱟᱨᱮ ᱥᱮᱱ ᱞᱮᱱᱠᱷᱟᱱ ᱤᱧ ᱟᱹᱰᱤᱧ ᱱᱚᱛᱷᱤᱵᱷᱩᱠᱛᱚᱜᱼᱟ ᱤᱧ ᱱᱚᱶᱟ ᱨᱮᱭᱟᱜ ᱪᱮᱫ ᱦᱚᱸ ᱵᱟᱝ ᱵᱟᱰᱟᱭ ᱠᱟᱜᱼᱟ ᱚᱱᱟ ᱤᱫᱤ ᱠᱟᱛᱮ ᱤᱧᱫᱚ ᱟᱨᱫᱟᱥ ᱵᱤᱨᱫᱮᱥᱤᱧ ᱫᱚᱦᱚᱭᱮᱫᱟ ᱡᱮᱢᱚᱱ ᱱᱚᱣᱟ ᱱᱚᱛᱷᱤ ᱡᱩᱛ ᱞᱮᱱᱠᱷᱟᱱ ᱪᱮᱫ ᱪᱮᱫ ᱯᱷᱟᱭᱫᱟ ᱧᱟᱢᱚᱜᱼᱟ ᱪᱮᱫ ᱠᱚ ᱵᱟᱝᱼᱟ ᱱᱚᱣᱟ ᱵᱤᱥᱮᱥ ᱵᱤᱵᱚᱨᱚᱱᱤ ᱤᱧ ᱱᱚᱣᱟ ᱛᱟᱞᱟᱛᱮ ᱵᱟᱰᱟᱭ ᱥᱟᱱᱟᱧ ᱠᱟᱱᱟ ᱟᱨ ᱵᱟᱰᱟᱭ ᱨᱮᱭᱟᱜ ᱠᱩᱨᱩᱢᱩᱴᱩᱭᱟᱹᱧ ᱟᱨ ᱵᱟᱰᱟᱭ ᱦᱚᱪᱚ ᱞᱟᱹᱜᱤᱫ ᱟᱯᱮ ᱠᱚᱣᱟᱜ ᱜᱚᱲᱚ ᱥᱚᱦᱚᱫ ᱟᱵᱚ ᱥᱚᱝᱜᱚᱴᱷᱚᱱ ᱠᱚᱣᱟᱜ ᱜᱚᱲᱚᱥᱚᱦᱚᱫᱼᱛᱮ ᱟᱯᱮᱯᱮ ᱵᱟᱰᱟᱭ ᱦᱚᱪᱚᱧᱟ ᱤᱧ ᱵᱟᱰᱟᱭ ᱞᱮᱠᱷᱟᱱ ᱤᱧ ᱱᱚᱣᱟ ᱠᱟᱹᱢᱤᱨᱮ ᱡᱟᱦᱟᱸ ᱴᱮᱦᱟᱸᱰ ᱢᱮᱱᱟᱜᱼᱟ ᱚᱱᱟᱠᱷᱚᱱ ᱥᱟᱦᱟ ᱠᱟᱛᱮ ᱤᱧ ᱠᱟᱹᱢᱤ ᱦᱚᱨᱟ ᱨᱤᱧ ᱡᱚᱲᱟᱜᱼᱟ ᱚᱱᱟᱜᱮ ᱤᱧᱟᱹᱜ ᱟᱨᱫᱟᱥ ᱫᱚ ᱛᱟᱦᱮᱱᱟ